ᱟᱛᱳ ᱨᱮ ᱠᱤᱪᱷᱤ ᱠᱷᱮᱞ ᱦᱩᱭᱩᱜ ᱜᱮᱭᱟ ᱠᱷᱮᱞᱳᱰ ᱥᱩᱢᱩᱱ ᱛᱚ ᱚᱱᱟ ᱠᱚᱜᱮ ᱠᱟᱱᱟ ᱴᱩᱠᱩᱪ ᱫᱟᱞ ᱢᱟᱹᱪᱤ ᱨᱮᱯᱮᱡ ᱥᱩᱭ ᱨᱮ ᱥᱩᱛᱟᱹᱢ ᱯᱚᱨᱦᱟᱣ ᱠᱟᱹᱴᱤᱡ ᱜᱤᱫᱽᱨᱟᱹ ᱟᱜ ᱵᱤᱥᱠᱩᱴ ᱫᱳᱲ ᱚᱝᱠᱚ ᱫᱳᱲ ᱚᱱᱟ ᱠᱚ ᱦᱩᱭᱩᱜ ᱜᱮᱭᱟ ᱠᱟᱹᱰᱷᱩᱢ ᱪᱟᱯᱟᱫ ᱚᱱᱟ ᱠᱚ ᱦᱩᱭᱩᱜᱼᱟ ᱱᱮᱛᱟᱨ ᱫᱚ ᱯᱷᱩᱴᱵᱚᱞ ᱮᱱᱮᱡ ᱟᱨ ᱠᱚᱵᱟᱰᱤ ᱚᱱᱟ ᱠᱚ ᱠᱷᱮᱞ ᱦᱩᱭᱩᱜ ᱠᱟᱱ ᱜᱮᱭᱟ